ᱦᱮᱞᱳ ᱟᱹᱞᱤᱧ ᱥᱚᱨᱮᱱᱞᱤᱧ ᱞᱟᱹᱭᱮᱫᱼᱟ ᱦᱳᱭ ᱢᱤᱫᱴᱮᱱᱦᱟᱸᱜ ᱟᱹᱞᱤᱧᱞᱤᱧ ᱯᱮᱥᱮᱱᱴ ᱠᱟᱱᱟ ᱱᱚᱣᱟ ᱰᱟᱠᱛᱚᱨ ᱚᱲᱟᱜ ᱨᱮᱜᱮ ᱞᱟᱜᱟᱣ ᱟᱠᱟᱱᱟ ᱥᱮ ᱟᱪᱪᱷᱟ ᱟᱹᱵᱤᱱ ᱱᱚᱣᱟ ᱰᱟᱠᱛᱚᱨ ᱚᱲᱟᱜᱨᱮ ᱞᱟᱜᱟᱣ ᱠᱟᱱᱟ ᱟᱹᱞᱤᱧᱟᱜ ᱢᱤᱫᱴᱟᱝ ᱨᱳᱜᱽ ᱢᱮᱱᱟᱜᱼᱟ ᱱᱤᱛᱚᱝ ᱚᱱᱟ ᱵᱟᱵᱚᱫᱽᱛᱮ ᱵᱮᱵᱚᱥᱛᱷᱟ ᱢᱮᱱᱟᱜᱼᱟ ᱥᱮ ᱵᱟᱝ ᱚᱱᱟ ᱪᱤᱠᱤᱥᱥᱟ ᱦᱩᱭᱩᱜᱼᱟ ᱥᱮ ᱵᱟᱝ ᱦᱳᱭ ᱱᱚᱣᱟ ᱠᱚᱫᱚᱦᱟᱸᱜ ᱵᱟᱝ ᱞᱟᱡ ᱠᱟᱹᱴᱤᱡ ᱢᱟᱱᱮ ᱡᱟᱦᱟᱸ ᱵᱟᱠᱚ ᱞᱟᱹᱭᱟ ᱞᱤᱵᱷᱟᱨ ᱵᱟᱨᱮᱛᱮ ᱡᱟᱦᱟᱸ ᱢᱮᱱᱟᱜ ᱦᱳᱭ ᱠᱟᱹᱴᱤᱡ ᱚᱥᱩᱵᱤᱫᱷᱟ ᱦᱟᱱᱟᱼᱱᱷᱟᱣᱟ ᱠᱟᱹᱡ ᱞᱤᱵᱷᱟᱨᱠᱚ ᱴᱷᱤᱠ ᱵᱟᱝ ᱦᱚᱡᱚᱢᱠᱚ ᱟᱹᱰᱤ ᱠᱤᱪᱷᱩ ᱜᱮᱥᱠᱚ ᱯᱨᱚᱵᱞᱮᱢ ᱦᱩᱭᱩᱜ ᱠᱟᱱᱟ ᱟᱫᱚ ᱚᱱᱟ ᱫᱤᱭᱮᱦᱟᱸᱜ ᱟᱹᱵᱤᱱ ᱴᱷᱮᱱ ᱟᱨ ᱟᱹᱞᱤᱧᱟᱜ ᱫᱚ ᱦᱟᱸᱜ ᱩᱫᱫᱮᱥ ᱠᱟᱱᱟ ᱱᱚᱣᱟᱫᱚ ᱦᱟᱸᱜ ᱤᱭᱟᱹ ᱫᱤᱭᱮ ᱢᱟᱱᱮ ᱟᱭᱩᱥᱢᱟᱱ ᱠᱟᱨᱰᱛᱮ ᱦᱟᱸᱜ ᱚᱱᱟ ᱨᱮᱱᱟᱜ ᱯᱷᱮᱥᱤᱞᱤᱴᱤᱞᱤᱧ ᱧᱟᱢᱟ ᱥᱮ ᱵᱟᱝ ᱦᱳᱭ ᱦᱳᱭ ᱟᱫᱚ ᱦᱳᱭ ᱚᱱᱟ ᱮᱠᱥᱼᱨᱮ ᱠᱚ ᱦᱮᱱᱼᱛᱮᱱᱠᱚ ᱟᱹᱰᱤ ᱠᱤᱪᱷᱩ ᱮᱠᱥᱼᱨᱮ ᱟᱞᱴᱨᱟᱥᱚᱱ ᱠᱚ ᱦᱩᱭᱩᱜ ᱜᱮᱭᱟ ᱮᱢᱵᱩᱞᱮᱱᱥ ᱠᱚᱦᱚᱸ ᱦᱤᱡᱩᱜ ᱥᱮᱱᱚᱜ ᱨᱮᱱᱟᱜ ᱠᱟᱹᱴᱤᱡ ᱦᱚᱨᱼᱵᱤᱨ ᱠᱚᱦᱚᱸ ᱥᱚᱨᱴ ᱜᱚᱫᱚᱜᱼᱟ ᱥᱮ ᱛᱟᱭᱱᱚᱢ ᱨᱮᱢᱟ ᱜᱟᱹᱰᱤ ᱜᱷᱚᱲᱟ ᱠᱚᱦᱟᱸᱜ ᱧᱮᱞᱵᱤᱱ ᱱᱚᱣᱟ ᱢᱟ ᱦᱟᱸᱜ ᱦᱤᱡᱩᱜ ᱥᱮᱱᱚᱜ ᱵᱷᱟᱲᱟ ᱜᱟᱹᱰᱤᱠᱚ ᱦᱟᱸᱜ ᱡᱟᱦᱟᱸ ᱠᱤ ᱯᱮᱥᱮᱧᱡᱟᱨ ᱜᱟᱹᱰᱤ ᱠᱚᱫᱚ ᱧᱟᱢ ᱜᱚᱫᱚᱜᱼᱟ ᱥᱮ ᱵᱟᱝ ᱧᱟᱢᱚᱜᱼᱟ ᱚᱱᱟᱜᱮ ᱦᱟᱜᱞᱤᱧ ᱦᱮᱸ ᱦᱳᱭ ᱟᱨ ᱟᱞᱮᱢᱟ ᱦᱳᱭ ᱟᱞᱮ ᱢᱟ ᱪᱮᱫᱤᱧ ᱞᱟᱹᱭᱟ ᱢᱟᱱᱮ ᱵᱩᱨᱩ ᱫᱤᱥᱚᱢ ᱦᱚᱲ ᱠᱟᱱᱟᱞᱮ ᱥᱮ ᱜᱟᱹᱰᱤᱼᱜᱷᱚᱲᱟᱠᱚ ᱦᱤᱡᱩᱜᱼᱥᱮᱱᱚᱜᱦᱚᱸ ᱟᱹᱰᱤ ᱯᱨᱚᱵᱞᱮᱢ ᱦᱩᱭᱩᱜ ᱠᱟᱱᱟ ᱦᱮᱸ ᱦᱳᱭ ᱚᱱᱟᱜᱮ ᱦᱟᱸᱜ ᱟᱫᱚ ᱚᱱᱟᱜᱮ ᱠᱩᱞᱤ ᱦᱟᱸᱜ ᱟᱨ ᱟᱨᱚ ᱚᱱᱟ ᱛᱮ ᱟᱭᱢᱟ ᱥᱤᱴᱠᱚ ᱦᱟᱸᱜ ᱢᱟᱱᱮ ᱵᱮᱵᱚᱥᱛᱷᱟ ᱦᱮᱱᱟᱜᱼᱟ ᱢᱟᱭᱟᱢᱠᱚ ᱟᱹᱰᱤ ᱠᱤᱪᱷᱩ ᱟᱨ ᱮᱴᱟᱜ ᱨᱳᱜᱤᱠᱚ ᱟᱪᱪᱷᱟ ᱢᱟᱱᱮ ᱚᱸᱰᱮ ᱦᱟᱥᱯᱟᱛᱟᱨᱮᱜᱮ ᱡᱷᱚᱛᱚᱣᱟᱜ ᱢᱟᱱᱮ ᱵᱮᱵᱚᱥᱛᱷᱟ ᱦᱩᱭᱩᱜᱼᱟ ᱚᱞ ᱰᱟᱠᱛᱟᱨᱠᱚ ᱥᱮᱴᱮᱨᱚᱜᱼᱟ ᱚᱸᱰᱮ ᱦᱮᱸ ᱦᱮᱸ

ᱞᱟᱦᱟ ᱦᱟᱸᱜᱞᱤᱧ ᱟᱸᱡᱚᱢ ᱟᱠᱟᱫᱟ ᱟᱹᱞᱤᱧᱦᱚᱸ ᱱᱚᱣᱟ ᱢᱟ ᱵᱩᱨᱩ ᱫᱤᱥᱚᱢ ᱦᱚᱨ ᱠᱟᱱᱟ ᱥᱮ ᱱᱚᱣᱟ ᱥᱚᱴᱠᱷᱟᱹᱴᱤᱭᱟᱹ ᱢᱟᱱᱮ ᱡᱟᱠᱮ ᱵᱚᱞᱮ ᱵᱟᱠᱚ ᱞᱟᱹᱭᱟ ᱡᱷᱚᱞᱟ ᱥᱟᱵ ᱰᱟᱠᱛᱟᱨ ᱴᱷᱮᱱᱜᱮ ᱧᱮᱞ ᱵᱟᱲᱟ ᱦᱩᱭᱩᱜᱠᱟᱱ ᱛᱟᱦᱮᱸᱫ ᱜᱮᱭᱟ ᱟᱨ ᱚᱱᱟ ᱫᱤᱭᱮ ᱦᱟᱸᱜ ᱦᱟᱱᱛᱮ ᱵᱟᱲᱟᱠᱮᱫ ᱠᱷᱟᱱᱞᱤᱧ ᱪᱟᱞᱟᱣᱮᱱᱟ ᱴᱷᱤᱠᱜᱮᱭᱟ ᱚᱱᱠᱟᱜᱮ ᱦᱟᱸᱜ ᱛᱚᱵᱮ ᱢᱟ ᱛᱚᱵᱮᱞᱤᱧ ᱥᱮᱴᱮᱨᱚᱜ ᱠᱟᱱ ᱜᱮᱭᱟ ᱴᱷᱤᱠᱜᱮᱭᱟ ᱦᱮᱸ ᱦᱮᱸ ᱦᱳᱭ ᱚᱱᱟᱛᱮᱜᱮ ᱦᱟᱸᱜ ᱟᱹᱞᱤᱧᱦᱚᱸ ᱚᱸᱰᱮ ᱪᱟᱞᱟᱜ ᱤᱭᱟᱹ ᱢᱟᱱᱮ ᱠᱚ ᱞᱟᱹᱭ ᱟᱠᱟᱣᱫ ᱞᱤᱧᱟᱹ ᱯᱮᱲᱟ ᱪᱮᱛᱟᱱ ᱯᱮᱲᱟᱜᱮ ᱦᱟᱸᱜ ᱠᱷᱚᱵᱚᱨᱠᱚ ᱮᱢ ᱟᱠᱟᱫ ᱞᱤᱧᱟᱹ ᱚᱱᱟᱛᱮᱜᱮ ᱚᱸᱰᱮᱜᱮᱞᱤᱧ ᱪᱟᱞᱟᱣᱞᱤᱧ ᱞᱟᱹᱭᱞᱮᱫᱼᱟ ᱚᱱᱟᱛᱮ ᱠᱷᱚᱡᱞᱤᱧ ᱦᱟᱛᱟᱣᱮᱫᱼᱟ ᱦᱳᱭ ᱦᱮᱸ ᱦᱮᱸ ᱴᱷᱤᱠᱜᱮᱭᱟ ᱜᱚᱢᱠᱮ ᱴᱷᱤᱠᱜᱮᱭᱟ ᱜᱚᱢᱠᱮ ᱦᱮᱸ ᱦᱮᱸ ᱯᱷᱳᱱᱟᱞᱤᱧ ᱯᱷᱳᱱᱟᱞᱤᱧ ᱦᱟᱸᱜ ᱴᱷᱤᱠ ᱴᱷᱤᱠ ᱡᱚᱦᱟᱨ ᱡᱚᱦᱟᱨ